ᱦᱮᱞᱳ ᱦᱮᱸ ᱥᱩᱞᱮᱠᱷᱟᱜᱤᱧ ᱞᱟᱹᱭᱮᱜᱼᱟ ᱟᱪ ᱦᱮᱸ ᱠᱷᱮᱹᱞ ᱫᱚᱞᱮ ᱠᱷᱮᱹᱞ ᱵᱟᱲᱟᱭ ᱜᱮᱭᱟ ᱦᱮᱸ ᱟᱞᱮᱭᱟᱜ ᱯᱷᱩᱴᱵᱚᱞ ᱴᱤᱢ ᱢᱮᱱᱟᱜ ᱛᱟᱞᱮᱭᱟ ᱵᱟᱝ ᱚᱥᱩᱵᱤᱫᱟ ᱜᱮ ᱵᱟᱪᱩᱜ ᱛᱟᱞᱮᱭᱟ ᱦᱩᱸ ᱟᱪᱪᱷᱟ ᱦᱮᱸ ᱨᱮᱰᱤ ᱫᱚᱞᱮ ᱛᱟᱦᱮᱱ ᱠᱟᱱᱟ ᱟᱫᱚ ᱞᱟᱹᱭᱮᱜ ᱟᱹᱧ ᱡᱮ ᱩᱸ ᱟᱞᱮ ᱫᱚ ᱩᱸ ᱛᱤᱱ ᱡᱚᱠᱷᱟᱡ ᱯᱮᱠᱴᱤᱥ ᱫᱚ ᱛᱤᱱ ᱡᱚᱠᱷᱟᱡ ᱛᱤᱱ ᱡᱚᱠᱷᱟᱡ ᱦᱩᱭᱩᱜ ᱛᱟᱞᱮᱭᱟ ᱴᱟᱭᱤᱢ ᱚ ᱟᱪᱪᱷᱟ ᱟᱪᱪᱷᱟ ᱛᱤᱦᱤᱧ ᱠᱷᱚᱱ ᱥᱟᱵᱽᱢᱤᱴ ᱦᱮᱸ ᱟᱫᱚ ᱞᱟᱹᱭᱮᱜ ᱟᱹᱧ ᱡᱮ ᱥᱮᱛᱟᱜ ᱥᱮᱛᱟᱜ ᱵᱮᱨ ᱜᱮ ᱡᱚᱛᱚᱠᱷᱚᱱ ᱵᱷᱟᱞᱤᱭᱟ ᱠᱳᱪᱤᱝ ᱫᱚ ᱢᱟᱱᱮ ᱟᱞᱮ ᱯᱮᱠᱴᱤᱥᱟᱞᱮ ᱡᱚᱛᱚ ᱦᱚᱲ ᱚᱲᱟᱜ ᱨᱮ ᱢᱟᱱᱮ ᱛᱟᱦᱮᱱᱟᱞᱮ ᱡᱚᱛᱚ ᱜᱤᱫᱽᱨᱟᱹ ᱟᱨ ᱵᱤᱠᱮᱞ ᱵᱮᱞᱟ ᱥᱮᱫ ᱫᱚ ᱴᱤᱭᱩᱥᱚᱱ ᱠᱚ ᱛᱟᱦᱮᱱ ᱛᱟᱞᱮᱭᱟ ᱥᱮ ᱚᱱᱟ ᱴᱤᱭᱩᱥᱚᱱ ᱠᱚᱠᱚ ᱪᱟᱞᱟᱜᱼᱟ ᱟᱫᱚ ᱛᱟᱦᱞᱮ ᱥᱮᱛᱟᱜ ᱵᱮᱨ ᱜᱮ ᱛᱟᱦᱞᱮ ᱦᱤᱡᱩᱜ ᱢᱮ ᱩᱸ ᱦᱤᱡᱩᱜ ᱵᱚᱞᱛᱮ ᱫᱚ ᱥᱮᱛᱟᱜ ᱛᱤᱨᱮᱢ ᱦᱤᱡᱩᱜᱼᱟ ᱦᱩᱸ ᱦᱮᱸ ᱟᱫᱚ ᱜᱚᱴᱟ ᱵᱚᱞᱛᱮ ᱟᱞᱮ ᱫᱚ ᱢᱤᱫ ᱦᱚᱲ ᱤᱧ ᱡᱩᱫᱤᱧ ᱢᱮᱱᱟ ᱡᱮ ᱡᱚᱛᱚ ᱦᱚᱲ ᱡᱟᱦᱟᱧ ᱢᱮᱛᱟ ᱠᱚᱣᱟ ᱟᱫᱚ ᱚᱱᱟ ᱜᱮ ᱩᱱᱠᱩ ᱦᱚᱸᱠᱚ ᱢᱮᱱᱟ ᱦᱮᱸ ᱛᱟᱦᱞᱮ ᱥᱮᱛᱟᱜ ᱠᱷᱟᱱ ᱥᱮᱛᱟᱜ ᱜᱮ ᱚᱱᱟ ᱫᱚ ᱤᱧᱟᱹᱜ ᱩᱯᱚᱨ ᱨᱮᱜᱮ ᱢᱮᱱᱟᱜᱼᱟ ᱤᱧ ᱜᱮᱠᱚ ᱢᱮᱱ ᱠᱟᱹᱫᱤᱧᱟ ᱯᱚᱨᱮᱨ ᱥᱚᱯᱛᱟ ᱟᱪᱪᱷᱟ ᱛᱟᱦᱞᱮ ᱯᱚᱨᱮᱨ ᱥᱚᱯᱛᱟᱦ ᱴᱷᱤᱠ ᱜᱮᱭᱟ ᱛᱟᱦᱞᱮ ᱯᱚᱨᱮᱨ ᱥᱚᱯᱛᱟ ᱨᱮ ᱦᱤᱡᱩᱜ ᱢᱮ ᱦᱮᱸ